ᱤᱧ ᱢᱤᱫᱴᱟᱝ ᱟᱫᱷᱟᱨ ᱠᱟᱨᱰ ᱵᱚᱫᱚᱞ ᱨᱮᱭᱟᱝ ᱢᱮᱱᱟᱜᱼᱟ ᱧᱩᱛᱩᱢ ᱠᱚ ᱚᱱᱟ ᱠᱚᱨᱮ ᱪᱮᱫ ᱪᱮᱫ ᱠᱚ ᱫᱚᱨᱠᱟᱨᱚᱜᱼᱟ ᱚᱱᱟ ᱠᱚ ᱞᱟᱹᱭ ᱧᱚᱜ ᱟᱹᱞᱤᱧ ᱵᱤᱱ

ᱦᱮᱸ ᱦᱮᱸ ᱦᱮᱸ ᱟᱪᱪᱷᱟ ᱚᱱᱟ ᱯᱚᱨᱮ ᱛᱤᱥ ᱛᱚᱵᱮ ᱞᱤᱧ ᱥᱮᱱᱚᱜᱼᱟ ᱟᱨ ᱚᱠᱟ ᱦᱤᱞᱳᱜ ᱠᱚᱛᱮᱞᱤᱧ ᱥᱮᱱᱚᱜᱼᱟ ᱚᱱᱟ ᱯᱚᱨᱮ ᱟᱨ ᱯᱚᱭᱥᱟ ᱯᱚᱛᱚᱨ ᱠᱚ ᱛᱤᱱᱟᱹᱜ ᱜᱟᱱ ᱫᱚᱨᱠᱟᱨᱚᱜᱼᱟ ᱚᱱᱟ ᱠᱚᱦᱚᱸ ᱞᱟᱹᱭ ᱧᱚᱜ ᱟᱹᱞᱤᱧ ᱵᱤᱱ ᱟᱪᱪᱷᱟ ᱚᱱᱟ ᱯᱚᱨᱮ ᱟᱨᱦᱚᱸ ᱤᱭᱟᱹ ᱚᱠᱟ ᱦᱤᱞᱳᱜ ᱵᱤᱱ ᱛᱟᱦᱮᱱᱟ ᱫᱚᱠᱟᱱ ᱠᱚ ᱚᱠᱟ ᱦᱤᱞᱳᱜ ᱠᱷᱩᱞᱟᱹᱣ ᱛᱟᱦᱮᱱᱟ ᱵᱟᱭ ᱛᱟᱦᱮᱱᱟ ᱚᱱᱟ ᱠᱚᱜᱮ ᱞᱟᱹᱭ ᱧᱚᱜ ᱟᱹᱞᱤᱧ ᱵᱤᱱ ᱟᱪᱪᱷᱟ ᱦᱚᱸ ᱦᱩᱭᱮᱱᱟ ᱟᱫᱚ ᱚᱱᱟ ᱜᱮ ᱛᱚᱵᱮ ᱴᱷᱟᱹᱣᱠᱟᱹ ᱵᱤᱱ ᱛᱟᱦᱮᱱᱟ ᱛᱚ ᱟᱨ ᱵᱟᱝᱠᱷᱟᱱ ᱟᱹᱞᱤᱧ ᱥᱮᱱ ᱠᱟᱛᱮ ᱱᱟᱦᱟᱸᱜ ᱞᱤᱧ ᱦᱟᱭᱨᱟᱱᱚᱜᱼᱟ ᱤᱱᱟᱹ ᱠᱟᱛᱷᱟ ᱜᱮ ᱞᱤᱧ ᱠᱩᱞᱤ ᱪᱮᱫᱚᱜ ᱠᱟᱱᱟ ᱟᱹᱵᱤᱱ ᱴᱷᱮᱱ ᱟᱪᱪᱷᱟ ᱦᱳᱭ ᱛᱚᱵᱮ ᱦᱳᱭ ᱤᱱᱟᱹᱜᱮ ᱟᱫᱚ ᱤᱱᱟᱹ ᱦᱤᱞᱳᱜ ᱟᱞᱚ ᱵᱤᱱ ᱟᱲᱮ ᱵᱟᱲᱟ ᱞᱤᱧᱟᱹ ᱛᱚᱵᱮ ᱵᱟᱝᱠᱷᱟᱱ ᱵᱮᱠᱟᱨ ᱢᱟᱱᱮ ᱦᱚᱲ ᱜᱮ ᱱᱟᱦᱟᱸᱜ ᱞᱤᱧ ᱦᱟᱭᱨᱟᱱᱚᱜᱼᱟ ᱦᱚᱞᱚ ᱜᱚᱪᱚᱜ ᱟᱹᱞᱤᱧ ᱦᱤᱡᱩᱜ ᱥᱮᱱᱚᱜ ᱦᱳᱭ ᱛᱚᱵᱮ ᱢᱟ